ᱟᱵᱚ ᱢᱤᱫ ᱡᱟᱭᱜᱟ ᱠᱷᱚᱱ ᱟᱨ ᱢᱤᱫ ᱡᱟᱭᱜᱟ ᱨᱮ ᱪᱟᱞᱟᱜ ᱞᱟᱹᱜᱤᱫ ᱵᱤᱵᱷᱤᱱᱱᱚ ᱜᱟᱹᱰᱤ ᱥᱮ ᱡᱟᱦᱟᱸ ᱞᱮᱠᱟ ᱛᱮᱵᱚᱱ ᱪᱟᱞᱟᱜ ᱠᱟᱱ ᱜᱮᱭᱟ ᱟᱫᱚ ᱡᱮᱴᱟ ᱵᱚᱱ ᱪᱟᱞᱟᱜ ᱠᱟᱱᱟ ᱠᱤᱪᱷᱩ ᱫᱚ ᱡᱟᱦᱟᱡᱽ ᱛᱮ ᱠᱤᱪᱷᱩ ᱫᱚ ᱩᱰᱟᱹᱱ ᱜᱟᱹᱰᱤ ᱛᱮ ᱥᱮ ᱠᱤᱪᱷᱩ ᱫᱚ ᱦᱟᱥᱟ ᱪᱮᱛᱟᱱ ᱨᱮ ᱜᱟᱹᱰᱤ ᱪᱟᱞᱟᱜᱼᱟ ᱛᱳ ᱱᱚᱜᱼᱚᱭ ᱡᱮ ᱦᱟᱥᱟ ᱪᱮᱛᱟᱱ ᱛᱮ ᱡᱮ ᱜᱟᱹᱰᱤ ᱪᱟᱞᱟᱜ ᱠᱟᱱᱟ ᱱᱤᱭᱟᱹ ᱛᱤᱱᱟᱹᱜ ᱰᱷᱮᱨ ᱜᱟᱹᱰᱤ ᱪᱟᱞᱟᱜ ᱠᱟᱱᱟ ᱚᱱᱟ ᱜᱟᱹᱰᱤ ᱠᱷᱚᱱ ᱟᱹᱰᱤ ᱩᱱᱱᱚᱛᱚ ᱜᱮᱭᱟ ᱡᱮ ᱡᱮ ᱜᱟᱹᱰᱤ ᱚᱱᱟᱫᱚ ᱨᱮᱹᱞ ᱠᱟᱱᱟ ᱛᱳ ᱨᱮᱹᱞ ᱜᱟᱹᱰᱤ ᱫᱚ ᱯᱩᱨᱳ ᱞᱳᱦᱟ ᱛᱮᱜᱮ ᱵᱮᱱᱟᱣ ᱠᱟᱱᱟ ᱞᱳᱦᱟ ᱛᱮᱜᱮ ᱵᱮᱱᱟᱣ ᱠᱟᱱᱟ ᱟᱫᱚ ᱚᱱᱟᱫᱚ ᱟᱹᱰᱤ ᱡᱤᱞᱤᱧ ᱢᱟᱱᱮ ᱢᱤᱢᱤᱫ ᱜᱚᱴᱮᱱ ᱵᱟᱥ ᱡᱮᱨᱚᱠᱚᱢ ᱡᱚᱲᱟᱣ ᱞᱮᱠᱷᱟᱱ ᱦᱩᱭᱩᱜᱼᱟ ᱢᱤᱫᱴᱮᱱ ᱵᱟᱥ ᱛᱟᱭᱚᱢ ᱨᱮ ᱟᱨ ᱢᱤᱫᱴᱟᱱ ᱵᱟᱥ ᱢᱟᱱᱮ ᱠᱷᱳᱯ ᱠᱷᱳᱯ ᱢᱮᱱᱟᱜᱼᱟ ᱞᱟᱹᱴᱩ ᱞᱟᱹᱴᱩ ᱟᱫᱚ ᱚᱱᱟᱫᱚ ᱵᱟᱥ ᱠᱷᱚᱱ ᱫᱚ ᱡᱤᱞᱤᱧ ᱜᱮᱭᱟ ᱯᱨᱚᱛᱤᱴᱟ ᱠᱷᱳᱯ ᱟᱹᱰᱤ ᱡᱤᱞᱤᱧ ᱡᱤᱞᱤᱧ ᱦᱚᱸ ᱱᱚᱝᱠᱟ ᱠᱷᱮᱯ ᱢᱤᱫᱴᱮᱱ ᱠᱷᱳᱯ ᱥᱟᱛᱮᱫ ᱟᱨᱢᱤᱫᱴᱮᱱ ᱠᱷᱳᱯ ᱡᱚᱲᱟᱣ ᱢᱮᱱᱟᱜᱼᱟ ᱛᱳ ᱚᱱᱟ ᱵᱷᱤᱛᱨᱤ ᱨᱮ ᱡᱟᱦᱟᱸ ᱥᱤᱴ ᱢᱮᱱᱟᱜᱼᱟ ᱚᱱᱟᱫᱚ ᱯᱨᱟᱭ ᱞᱟᱭᱤᱱ ᱞᱟᱭᱤᱱ ᱠᱟᱛᱮᱫ ᱢᱮᱱᱟᱜᱼᱟ ᱥᱟᱹᱨᱤ ᱥᱟᱹᱨᱤ ᱮᱠᱫᱚᱢ ᱥᱟᱡᱟᱱ ᱥᱟᱡᱟᱱ ᱢᱟᱱᱮ ᱥᱟᱡᱟᱣ ᱠᱟᱫᱟ ᱠᱚ ᱚᱱᱠᱟᱜᱮ ᱢᱤᱫᱴᱮᱱ ᱯᱚᱨ ᱢᱤᱫᱴᱮᱱ ᱟᱨ ᱢᱤᱫᱴᱮᱱ ᱯᱚᱨ ᱢᱤᱫᱴᱮᱱ ᱚᱱᱠᱟ ᱠᱟᱛᱮᱫ

ᱡᱮᱴᱟ ᱦᱚᱪᱪᱷᱮ ᱨᱤᱡᱟᱨᱵᱷᱮᱥᱚᱱ ᱮᱥᱤ ᱠᱟᱢᱨᱟ ᱥᱮ ᱯᱟᱵᱽᱞᱤᱠ ᱡᱮᱴᱟ ᱥᱟᱫᱷᱟᱨᱚᱱ ᱯᱟᱵᱽᱞᱤᱠ ᱠᱚ ᱫᱮᱡᱚᱜ ᱠᱟᱱᱟ ᱯᱷᱮᱰᱚᱜ ᱠᱚ ᱞᱳᱠᱟᱞ ᱡᱮᱴᱟ ᱠᱚ ᱢᱮᱱᱫᱟ ᱚᱱᱟᱠᱚ ᱢᱮᱱᱟᱜᱼᱟ ᱮᱭᱵᱟᱨ ᱡᱮ ᱞᱳᱠᱟᱞ ᱡᱮ ᱵᱚᱜᱤ ᱢᱮᱱᱟᱜᱼᱟ ᱚᱱᱟ ᱵᱚᱜᱤ ᱞᱳᱠᱟᱞ ᱵᱚᱜᱤ ᱫᱚ ᱥᱚᱵᱽ ᱥᱚᱢᱚᱭ ᱵᱷᱤᱲᱚᱜᱼᱟ ᱚᱱᱟ ᱨᱮᱭᱟᱜ ᱥᱤᱴ ᱫᱚ ᱯᱟᱱᱛᱮ ᱛᱮᱜᱮ ᱛᱟᱦᱮᱱᱟ ᱢᱟᱱᱮ ᱥᱟᱢᱟᱝ ᱢᱤᱫ ᱛᱟᱦᱮᱱᱟ ᱦᱟᱱᱛᱮ ᱱᱟᱛᱮ ᱞᱟᱛᱟᱨ ᱠᱚᱨᱮᱜᱮ ᱞᱟᱛᱟᱨ ᱠᱚᱨᱮ ᱥᱟᱢᱟᱝ ᱢᱤᱫ ᱛᱟᱦᱮᱱᱟ ᱟᱵᱟᱨ ᱚᱱᱟ ᱴᱷᱤᱠ ᱪᱮᱛᱟᱱ ᱨᱮ ᱟᱨᱦᱚᱸ ᱚᱱᱠᱟᱜᱮ ᱥᱟᱢᱟᱝ ᱢᱤᱫ ᱛᱟᱦᱮᱱᱟ ᱛᱳ ᱚᱱᱠᱟ ᱡᱤᱞᱤᱧ ᱡᱤᱞᱤᱧ ᱛᱟᱦᱮᱱᱟ ᱮᱭᱵᱟᱨ ᱚᱱᱟ ᱨᱮᱫᱚ ᱢᱤᱢᱤᱫ ᱜᱚᱴᱮᱱ ᱥᱤᱴ ᱨᱮ ᱱᱚᱝᱠᱟ ᱥᱟᱛᱡᱚᱱ ᱟᱴᱡᱚᱱ ᱠᱚ ᱫᱮᱡᱚᱜᱼᱟ ᱫᱩᱲᱩᱵᱚᱜ ᱠᱟᱱᱟ ᱥᱮ ᱟᱨᱚ ᱠᱚᱠᱷᱚᱱᱳ ᱠᱚᱠᱷᱚᱱᱳ ᱛᱤᱸᱜᱩ ᱠᱚᱜ ᱠᱟᱱᱟ ᱠᱚ ᱥᱮ ᱵᱷᱤᱲᱚᱜ ᱠᱟᱱᱟ ᱚᱱᱟ ᱦᱤᱥᱟᱹᱵᱽ ᱛᱮ ᱮᱵᱟᱨ ᱡᱮᱢᱚᱱ ᱴᱨᱮᱹᱱ ᱦᱤᱥᱟᱹᱵᱽᱛᱮ ᱠᱤᱱᱛᱩ ᱡᱚᱛᱚᱜᱮ ᱞᱳᱦᱟ ᱨᱮᱭᱟᱜ ᱮᱭᱵᱟᱨ ᱡᱮ ᱪᱟᱞᱟᱜ ᱞᱟᱹᱜᱤᱫ ᱵᱟᱛᱷᱨᱩᱢ ᱠᱚ ᱵᱟᱛᱷᱨᱩᱢ ᱠᱚᱫᱚ ᱨᱮᱹᱞ ᱜᱟᱹᱰᱤᱨᱮ ᱵᱟᱛᱷᱨᱩᱢ ᱫᱚ ᱯᱩᱨᱟᱹ ᱯᱷᱟᱸᱠᱟ ᱜᱮᱭᱟ ᱞᱟᱛᱟᱨ ᱫᱚ ᱯᱩᱨᱟᱹ ᱯᱷᱟᱸᱠᱟ ᱮᱭᱵᱟᱨ ᱪᱮᱛᱟᱱ ᱨᱮ ᱵᱟᱛᱷᱨᱩᱢᱮᱢ ᱪᱟᱞᱟᱜ ᱠᱟᱱᱟ ᱮᱭᱵᱟᱨ ᱵᱟᱛᱷᱨᱩᱢ ᱨᱮᱢ ᱵᱚᱞᱚᱜ ᱠᱟᱱᱟ ᱜᱮᱹᱴ ᱢᱮᱱᱟᱜᱼᱟ ᱜᱮᱹᱴᱮᱢ ᱥᱤᱧ ᱫᱟᱲᱮᱭᱟᱜᱼᱟ ᱚᱸᱰᱮ ᱮᱭᱵᱟᱨ ᱥᱤᱧ ᱠᱟᱛᱮᱫ ᱠᱤᱱᱛᱩ ᱵᱷᱤᱛᱨᱤ ᱨᱮ ᱵᱟᱛᱷᱨᱩᱢ ᱨᱮᱭᱟᱜ ᱡᱚᱛᱚ ᱵᱮᱵᱚᱥᱛᱷᱟ ᱢᱮᱱᱟᱜᱼᱟ ᱫᱟᱜ ᱠᱚ ᱢᱮᱱᱟᱜᱼᱟ ᱡᱚᱛᱚ ᱵᱮᱵᱚᱥᱛᱷᱟ ᱠᱤᱱᱛᱩ ᱞᱟᱛᱟᱨ ᱨᱮᱫᱚ ᱯᱷᱟᱸᱠᱟ ᱜᱮᱭᱟ ᱥᱮ ᱞᱟᱛᱟᱨ ᱨᱮ ᱧᱮᱞ ᱞᱮᱠᱷᱟᱱ ᱩᱭᱩᱝ ᱞᱮᱠᱷᱟᱱ ᱚᱱᱟᱫᱚ ᱟᱹᱰᱤ ᱵᱚᱛᱚᱨ ᱜᱮ ᱟᱹᱭᱠᱟᱹᱜᱼᱟ ᱪᱮᱫᱟᱜ ᱥᱮ ᱰᱟᱦᱟᱨ ᱧᱮᱞ ᱧᱟᱢᱚᱜᱼᱟ ᱞᱟᱛᱟᱨ ᱨᱮ ᱛᱳ ᱟᱹᱰᱤ ᱵᱚᱛᱚᱨ ᱡᱮ ᱡᱟᱦᱟᱸ ᱞᱮᱠᱟᱛᱮ ᱡᱩᱫᱤ ᱠᱟᱴᱟ ᱴᱟᱴᱟᱢ ᱤᱭᱟᱹ ᱞᱮᱱᱠᱷᱟᱱ ᱞᱮᱸᱡᱮᱫ ᱞᱮᱱᱠᱷᱟᱱ ᱛᱳ ᱚᱱᱟᱜᱮ ᱥᱚᱪᱮᱛᱚᱱ ᱟᱨ ᱤᱧᱡᱤᱱ ᱤᱧᱡᱤᱱ ᱫᱚ ᱨᱮᱹᱞ ᱜᱟᱹᱰᱤ ᱞᱟᱦᱟ ᱛᱮᱫᱚ ᱱᱚᱝᱠᱟ ᱠᱚᱭᱞᱟ ᱛᱮᱠᱚ ᱪᱟᱞᱟᱣᱮᱫ ᱛᱟᱦᱮᱱᱚᱜ ᱤᱧᱡᱤᱱ ᱱᱤᱛᱚᱜ ᱫᱚ ᱚᱱᱠᱟ ᱫᱚ ᱵᱟᱝ ᱤᱧᱡᱤᱱ ᱜᱮ ᱢᱮᱱᱟᱜᱼᱟ ᱛᱳ ᱦᱚᱸᱜᱼᱚᱭ ᱤᱧᱡᱤᱱ ᱱᱤᱛᱚᱜ ᱫᱚ ᱚᱱᱟ ᱠᱷᱟᱹᱛᱤᱨ ᱜᱮ ᱨᱮᱹᱞ ᱜᱟᱹᱰᱤ ᱥᱟᱰᱮ ᱥᱟᱰᱮ ᱠᱚ ᱢᱟᱱᱮ ᱟᱹᱰᱤ ᱡᱩᱫᱟᱹ ᱢᱟᱱᱮ ᱜᱟᱹᱰᱤ ᱞᱮᱠᱟ ᱫᱚ ᱵᱟᱝ ᱡᱮ ᱪᱟᱞᱟᱜ ᱠᱟᱱᱟ ᱵᱷᱳᱢᱼᱵᱷᱳᱢ ᱚᱱᱠᱟ ᱫᱚ ᱵᱟᱝ ᱥᱟᱰᱮ ᱫᱚ ᱟᱹᱰᱤ ᱡᱩᱫᱟᱹ ᱜᱩᱰᱻ ᱜᱩᱰᱻ ᱜᱩᱰᱻ ᱜᱩᱰᱻ ᱚᱱᱟᱫᱚ ᱪᱟᱞᱟᱜ ᱛᱮᱜᱮ ᱠᱚᱱᱴᱤᱱᱤᱭᱩ ᱪᱟᱞᱟᱜ ᱛᱮᱜᱮ ᱠᱳᱱᱳ ᱛᱷᱮᱠᱱᱟ ᱢᱟᱱᱮ ᱚᱠᱟᱨᱮ ᱤᱭᱟᱹᱜ ᱠᱟᱱᱟ ᱵᱟᱝ ᱠᱟᱱᱟ ᱢᱟᱱᱮ ᱚᱠᱟᱨᱮ ᱛᱮᱠᱱᱟᱜ ᱠᱟᱱᱟ ᱡᱮ ᱥᱟᱰᱮᱭᱟ ᱚᱱᱠᱟ ᱫᱚ ᱵᱟᱝ ᱡᱮ ᱜᱳᱴᱟᱜᱮ ᱫᱷᱤᱨᱮ ᱪᱟᱞᱟᱜ ᱨᱮᱦᱚᱸ ᱱᱟᱥᱮ ᱱᱟᱥᱮ ᱪᱟᱞᱟᱜᱼᱟ ᱨᱟᱸᱜᱟᱣ ᱛᱮ ᱪᱟᱞᱟᱜᱼᱟ ᱡᱮᱢᱚᱱ ᱜᱮ ᱪᱟᱞᱟᱜ ᱜᱮᱫᱚ ᱥᱟᱰᱮ ᱫᱚ ᱢᱤᱫ ᱜᱮ ᱛᱟᱦᱮᱱᱟ ᱚᱱᱠᱟᱜᱮ ᱜᱩᱰ ᱜᱩᱰ ᱜᱩᱰ ᱟᱨ ᱫᱩᱲᱩᱵ ᱠᱚᱜ ᱠᱷᱟᱱ ᱨᱮᱹᱞ ᱵᱷᱤᱛᱨᱤ ᱨᱮ ᱛᱳ ᱚᱱᱠᱟ ᱵᱚᱦᱚᱜ ᱜᱮ ᱟᱹᱰᱤ ᱤᱭᱟᱹᱜ ᱠᱟᱜᱼᱟ ᱢᱟᱱᱮ ᱪᱮᱫ ᱞᱮᱠᱟ ᱪᱚᱝ ᱢᱟᱱᱮ ᱥᱟᱨᱟᱠᱷᱚᱱ ᱫᱩᱲᱩᱵ ᱠᱟᱱᱟᱢ ᱟᱨᱦᱚᱸ ᱪᱟᱞᱟᱜ ᱠᱟᱱᱟᱢ ᱚᱠᱟᱨᱮ ᱟᱨ ᱵᱟᱝ ᱵᱩᱡᱷᱟᱹᱜᱼᱟ ᱡᱮ ᱛᱟᱦᱮᱸ ᱠᱟᱱᱟ ᱵᱟᱹᱱᱩᱜᱼᱟ ᱪᱮᱫ ᱦᱚᱸ ᱟᱹᱰᱤ ᱡᱩᱫᱟᱹ ᱟᱭᱠᱟᱹᱜᱼᱟ ᱪᱟᱠᱟ ᱫᱚ ᱨᱮᱹᱞ ᱪᱟᱠᱟ ᱫᱚ ᱞᱳᱦᱟ ᱨᱮᱭᱟᱜ ᱠᱟᱱ ᱜᱮᱭᱟ ᱪᱮᱫᱟᱜ ᱥᱮ ᱚᱱᱟᱫᱚ ᱩᱱᱟᱹᱜ ᱢᱟᱨᱟᱝ ᱜᱟᱹᱰᱤ ᱛᱟᱨᱯᱚᱨ ᱩᱱᱟᱹᱜ ᱦᱟᱢᱟᱞ ᱡᱚᱛᱚ ᱠᱤᱪᱷᱩ ᱟᱨ ᱩᱱᱟᱹᱜ ᱡᱚᱛᱚ ᱥᱟᱱᱟᱢᱜᱮ ᱟᱹᱰᱤ ᱩᱱᱱᱚᱛᱚ ᱢᱟᱱᱮᱨ ᱠᱟᱱᱟ ᱛᱳ ᱚᱱᱟ ᱠᱷᱟᱹᱛᱤᱨ ᱜᱮ ᱚᱱᱟ ᱨᱮᱫᱚ ᱞᱳᱦᱟ ᱨᱮᱭᱟᱜ ᱪᱟᱠᱟ ᱠᱚ ᱵᱮᱵᱚᱦᱟᱨᱫᱟ ᱟᱨ ᱴᱤᱠᱤᱴ ᱠᱚ ᱠᱟᱴᱟᱣᱫᱟ ᱚᱱᱠᱟᱜᱮ ᱚᱱᱟᱫᱚ ᱮᱥᱴᱮᱥᱚᱱ ᱨᱮ ᱠᱟᱴᱟᱣ ᱦᱩᱭᱩᱜ ᱠᱟᱱᱟ ᱴᱤᱠᱤᱴ ᱫᱚ ᱡᱮᱴᱟ ᱴᱨᱮ ᱱ ᱨᱮ ᱫᱮᱡᱚᱜ ᱞᱟᱦᱟ ᱨᱮᱜᱮ ᱠᱟᱴᱟᱣ ᱦᱩᱭᱩᱜ ᱠᱟᱱᱟ ᱚᱱᱟᱫᱚ ᱟᱨ ᱨᱮᱹᱞ ᱛᱮᱫᱚ ᱤᱧᱫᱚ ᱠᱳᱞᱠᱟᱛᱟᱧ ᱪᱟᱞᱟᱣ ᱞᱮᱱᱟ ᱠᱳᱞᱠᱟᱛᱟ ᱫᱟᱬᱟᱵᱟᱲᱟᱭ ᱪᱟᱞᱟᱣ ᱞᱤᱱᱟᱹᱧ ᱢᱤᱫᱚᱢ ᱵᱟᱨᱫᱚᱢ ᱫᱚ ᱵᱟᱝ ᱟᱭᱢᱟ ᱫᱚᱢ ᱜᱤᱧ ᱪᱟᱞᱟᱣ ᱠᱟᱱᱟ